ᱱᱤᱭᱟᱹ ᱯᱟᱥᱨᱤᱭᱟᱹ ᱟᱹᱛᱩ ᱠᱷᱚᱱ ᱤᱧ ᱢᱮᱱ ᱮᱫᱟ ᱱᱚᱣᱟ ᱠᱟᱥᱤᱯᱩᱨ ᱠᱟᱱᱟ ᱱᱚᱣᱟ ᱠᱟᱥᱤᱯᱩᱨ ᱨᱮ ᱤᱧ ᱪᱟᱣᱢᱤᱱᱤᱧ ᱚᱰᱟᱨ ᱦᱚᱴᱚ ᱞᱮᱫᱼᱟ ᱚᱱᱟ ᱪᱟᱣᱢᱤᱱ ᱫᱚ ᱤᱧ ᱫᱚ ᱵᱟᱝ ᱦᱮᱡ ᱟᱠᱟᱱ ᱛᱤᱧᱟᱹ ᱡᱟᱦᱟᱸ ᱡᱟᱦᱟᱸ ᱡᱚᱢᱟᱜ ᱠᱩᱧ ᱚᱰᱟᱨ ᱞᱮᱫᱟ ᱚᱱᱟ ᱡᱚᱢᱟᱜ ᱫᱚ ᱵᱟᱝᱦᱮᱡ ᱟᱠᱟᱱᱟ ᱟᱨ ᱵᱤᱞ ᱫᱚ ᱟᱭᱢᱟ ᱦᱮᱡ ᱟᱠᱟᱱᱟ ᱛᱚ ᱤᱧ ᱮᱜᱽᱨᱳᱞ ᱟᱨ ᱪᱟᱣᱢᱤᱱ ᱫᱚ ᱟᱹᱜᱩᱣᱟᱹᱧ ᱯᱮ ᱟᱨ ᱱᱚᱣᱟ ᱵᱤᱞ ᱦᱚᱸ ᱟᱹᱜᱩᱣᱟᱹᱧ ᱯᱮ